ᱦᱮᱸ ᱚᱱᱠᱟᱱ ᱤᱥᱤᱱ ᱵᱟᱥᱟᱝ ᱚᱠᱛᱚ ᱦᱚᱸ ᱵᱟᱹᱲᱤᱡ ᱵᱮ ᱜᱷᱚᱴᱚᱱ ᱠᱚᱫᱚ ᱜᱷᱚᱴᱟᱣ ᱟᱠᱟᱱ ᱜᱮᱭᱟ ᱡᱮ ᱡᱮᱢᱚᱱ ᱡᱟᱦᱟᱸ ᱫᱚ ᱤᱥᱤᱱ ᱚᱵᱚᱛᱟᱨ ᱰᱷᱟᱹᱠᱱᱤ ᱥᱮ ᱫᱟᱯᱟᱞᱟᱜ ᱚᱪᱚᱜ ᱚᱠᱛᱚ ᱛᱤ ᱠᱚ ᱫᱷᱩᱣᱟᱹ ᱠᱚᱛᱮ ᱵᱷᱟᱵᱽ ᱵᱟᱲᱟ ᱟᱠᱟᱱ ᱜᱮᱭᱟ ᱟᱨ ᱚᱱᱟ ᱨᱮᱱᱟᱜ ᱨᱩᱠᱷᱤᱭᱟᱹ ᱧᱟᱢ ᱞᱮᱠᱟᱱ ᱛᱮᱫᱚ ᱡᱮᱢᱚᱱ ᱜᱩᱨᱤᱡ ᱠᱚ ᱚᱡᱚᱜ ᱡᱚᱝ ᱦᱩᱭᱩᱜᱼᱟ ᱟᱨ ᱵᱟᱝᱠᱷᱟᱱ ᱫᱚ ᱩᱱᱤ ᱡᱟᱦᱟᱸ ᱵᱟᱠᱚ ᱞᱟᱹᱭᱟ ᱡᱮ ᱠᱩᱣᱟᱹᱨᱤ ᱨᱟᱥᱟ ᱛᱮ ᱚᱸᱰᱮ ᱛᱷᱚᱯᱨᱟᱢ ᱦᱩᱭᱩᱜᱼᱟ